ᱫᱟᱨᱮ ᱦᱟᱨᱟ ᱦᱚᱪᱚ ᱨᱮᱭᱟᱜ ᱫᱚ ᱚᱱᱮ ᱫᱟᱨᱮ ᱫᱚ ᱢᱟᱹᱴᱭᱟᱹᱲ ᱦᱟᱥᱟᱨᱮ ᱨᱚᱦᱚᱭ ᱟᱨ ᱢᱟᱱᱮ ᱚᱱᱠᱟᱜᱮ ᱦᱟᱥᱟ ᱠᱚ ᱵᱟᱪᱷᱟᱣ ᱠᱟᱛᱮ ᱵᱟᱨ ᱡᱟᱭᱜᱟ ᱨᱮ ᱨᱚᱦᱚᱭ ᱞᱮᱠᱷᱟᱱ ᱢᱟᱱᱮ ᱦᱚᱸ ᱞᱚᱜᱚᱱ ᱫᱟᱨᱮᱜᱼᱟ ᱟᱨ ᱫᱟᱨᱮ ᱨᱚᱦᱚᱭ ᱠᱟᱛᱮ ᱫᱚ ᱡᱚᱛᱚ ᱠᱷᱚᱱ ᱢᱟᱲᱟᱝ ᱫᱚ ᱫᱟᱜ ᱡᱟᱹᱨᱩᱨᱤ ᱜᱮᱭᱟ ᱢᱟᱱᱮ ᱡᱟᱦᱟᱸ ᱞᱮᱠᱟ ᱥᱤᱛᱩᱝ ᱫᱤᱱ ᱫᱚ ᱢᱟᱱᱮ ᱥᱮᱛᱟᱜ ᱟᱹᱭᱩᱵ ᱫᱩᱞ ᱦᱩᱭᱩᱜᱼᱟ ᱟᱨ ᱡᱩᱫᱤ ᱟᱢᱮᱢ ᱧᱮᱞ ᱞᱮᱜᱼᱟ ᱫᱟᱨᱮ ᱠᱚ ᱡᱩᱫᱤ ᱞᱚᱜᱚᱱ ᱵᱟᱭ ᱫᱟᱨᱮ ᱮᱱᱠᱷᱟᱱ ᱫᱚ ᱥᱟᱞᱯᱷᱮᱴ ᱠᱚ ᱡᱟᱦᱟᱸ ᱠᱷᱚᱱᱟᱜ ᱜᱮ ᱠᱤᱨᱤᱧ ᱟᱹᱜᱩ ᱵᱟᱡᱟᱨ ᱠᱷᱚᱱ ᱠᱤᱨᱤᱧ ᱠᱟᱛᱮ ᱚᱱᱮ ᱟᱢ ᱞᱟᱜᱟ ᱫᱟᱲᱮᱭᱟᱜ ᱟᱢ